ᱤᱧ ᱫᱟᱜ ᱚᱠᱛᱮ ᱨᱮ ᱡᱩᱫᱤ ᱤᱧ ᱫᱚ ᱥᱟᱺᱜᱤᱧ ᱧᱚᱜ ᱤᱧ ᱪᱟᱞᱟᱜᱼᱟ ᱛᱚ ᱠᱷᱟᱱ ᱫᱚ ᱜᱟᱹᱰᱤ ᱛᱮ ᱪᱟᱞᱟᱜ ᱥᱟᱱᱟᱹᱭᱤᱧᱟᱹ ᱟᱨ ᱮᱢᱱᱤ ᱥᱟᱫᱷᱟᱨᱟᱱ ᱥᱩᱨ ᱥᱩᱯᱩᱨ ᱠᱚᱨᱮ ᱫᱚ ᱚᱱᱟ ᱫᱚ ᱥᱟᱭᱠᱤᱞ ᱛᱮ ᱪᱟᱞᱟᱜ ᱜᱤᱭᱟᱹᱧ ᱟᱨ ᱥᱟᱫᱷᱚᱨᱚᱱᱛᱚ ᱚᱱᱟ ᱜᱮ ᱠᱚ ᱱᱤᱛᱚᱜ ᱫᱚᱠᱚ ᱵᱮᱣᱦᱟᱨ ᱮᱫᱟ ᱥᱟᱭᱠᱤᱞ ᱟᱨ ᱥᱩᱨ ᱨᱮ ᱠᱷᱟᱱ ᱫᱚ ᱥᱟᱭᱠᱤᱞ ᱟᱨ ᱥᱟᱺᱜᱤᱧ ᱨᱮ ᱠᱷᱟᱱ ᱫᱚ ᱜᱟᱹᱰᱤ